ᱟᱵᱚ ᱫᱚ ᱟᱛᱳ ᱴᱚᱞᱟ ᱠᱚᱨᱮ ᱚᱲᱟᱜ ᱨᱮᱫᱚ ᱡᱟᱦᱟ ᱱᱟᱜ ᱥᱚᱦᱨᱟᱭ ᱵᱟᱠᱷᱟᱱ ᱵᱟᱯᱞᱟ ᱵᱟᱠᱷᱟᱱ ᱱᱟᱦᱟᱜ ᱵᱟᱦᱟ ᱚᱱᱟ ᱠᱚᱨᱮ ᱜᱮ ᱱᱟᱦᱟᱜ ᱵᱚᱱ ᱤᱭᱟᱹᱭᱮᱫᱟ ᱥᱟᱡᱟᱣ ᱮᱫᱟ ᱟᱨ ᱥᱟᱡᱟᱣ ᱵᱟᱠᱷᱨᱟ ᱫᱚ ᱱᱟᱦᱟᱜ ᱟᱵᱚ ᱚᱲᱟᱜ ᱫᱚ ᱱᱟᱦᱟᱜ ᱡᱟᱦᱟᱸ ᱞᱮᱠᱟ ᱢᱳᱵᱟᱭᱤᱞ ᱠᱚᱨᱮ ᱧᱮᱞ ᱮᱫᱟᱵᱚᱱ ᱱᱟᱦᱟᱜ ᱡᱟᱦᱟᱸ ᱱᱟᱜ ᱢᱳᱵᱟᱭᱤᱞ ᱨᱮᱵᱚᱱ ᱠᱩᱥᱤᱭᱟᱜ ᱠᱟᱱᱟ ᱚᱱᱟ ᱠᱚ ᱱᱟᱦᱟᱜ ᱢᱤᱫᱴᱷᱮᱱ ᱵᱚᱱ ᱫᱚᱦᱚ ᱡᱟᱣᱨᱟ ᱠᱟᱜ ᱠᱟᱱᱟ ᱡᱟᱦᱟᱸ ᱨᱮᱜᱮ ᱯᱷᱳᱱ ᱨᱮᱱᱟᱜ ᱢᱤᱫᱴᱤᱡ ᱡᱟᱦᱟᱱᱟᱜ ᱛᱟᱦᱮᱱᱟ ᱵᱟᱝᱟ ᱱᱚᱣᱟᱧ ᱠᱩᱥᱤᱭᱟᱫᱟ ᱦᱟᱱᱟᱧ ᱠᱩᱥᱤᱭᱟᱫᱼᱟ ᱦᱟᱱᱟᱧ ᱠᱩᱥᱤᱭᱟᱜᱼᱟ ᱢᱤᱫ ᱴᱷᱮᱱ ᱫᱚᱦᱚ ᱡᱟᱣᱨᱟ ᱠᱮᱫᱼᱟᱢ ᱟᱨ ᱡᱟᱦᱟᱸ ᱱᱟᱦᱟᱜ ᱛᱟᱵᱚᱱ ᱦᱩᱭᱩᱜ ᱠᱟᱱᱟ ᱵᱟᱦᱟ ᱵᱟᱯᱞᱟ ᱟᱨ ᱥᱚᱦᱚᱨᱟᱭ ᱠᱚ ᱩᱱ ᱡᱚᱦᱚᱜ ᱱᱟᱦᱟᱜ ᱚᱱᱟ ᱢᱟᱲᱟᱝ ᱨᱮ ᱚᱱᱟ ᱫᱚ ᱟᱹᱜᱩᱭᱟᱵᱚᱱ ᱠᱤᱨᱤᱧ ᱟᱹᱜᱩᱭᱟᱵᱚᱱ ᱟᱨ ᱵᱟᱝᱠᱷᱟᱱ ᱫᱚ ᱟᱵᱚ ᱛᱮᱦᱚᱸ ᱵᱮᱱᱟᱣ ᱨᱮᱱᱟᱜ ᱵᱮᱱᱟᱣ ᱨᱮᱱᱟᱜ ᱵᱚᱱ ᱪᱮᱥᱴᱟᱭᱟ ᱫᱟᱲᱮ ᱦᱩᱭᱟᱱ ᱫᱟᱲᱮᱭᱟᱜ ᱠᱷᱟᱱ ᱵᱚᱱ ᱟᱨ ᱚᱱᱟ ᱠᱚ ᱟᱹᱜᱩ ᱠᱟᱛᱮᱫ ᱵᱟᱠᱷᱟᱱ ᱵᱮᱱᱟᱣ ᱠᱟᱛᱮᱫ ᱚᱲᱟᱜ ᱨᱮ ᱫᱩᱣᱟᱹᱨ ᱨᱮ ᱥᱟᱡᱟᱣ ᱟᱵᱚᱱ ᱟᱨ ᱫᱩᱣᱟᱹᱨ ᱨᱮ ᱥᱟᱡᱟᱣ ᱠᱩᱞᱦᱤ ᱫᱩᱣᱟᱹᱨ ᱵᱟᱲᱜᱮ ᱫᱩᱣᱟᱹᱨ ᱚᱲᱟᱜ ᱫᱩᱣᱟᱹᱨ ᱚᱱᱟ ᱠᱚ ᱥᱟᱡᱟᱣ ᱟᱠᱛᱮᱫ ᱟᱨ ᱚᱲᱟᱜ ᱱᱟᱦᱟᱜ ᱛᱟᱞᱟᱢᱟᱞᱟ ᱨᱮ ᱛᱟᱵᱚᱱ ᱡᱟᱦᱟᱸ ᱱᱟᱜ ᱵᱚᱱ ᱯᱟᱝᱠᱷᱟ ᱵᱚᱱ ᱫᱚᱦᱚ ᱠᱟᱜ ᱠᱟᱱᱟ ᱱᱟᱦᱟᱜ ᱚᱸᱰᱮ ᱯᱟᱝᱠᱷᱟ ᱵᱚᱱ ᱞᱟᱜᱟᱣᱟᱜᱼᱟ ᱪᱮᱛᱟᱱ ᱨᱮ ᱪᱮᱛᱟᱱ ᱯᱟᱝᱠᱷᱟ ᱚᱱᱠᱟ ᱜᱮ ᱱᱟᱦᱟᱜ ᱚᱱᱟ ᱯᱟᱝᱠᱷᱟ ᱚᱪᱚᱜ ᱠᱟᱛᱮᱫ ᱚᱸᱰᱮ ᱫᱚ ᱱᱟᱦᱟᱜ ᱡᱟᱦᱟᱸ ᱡᱷᱩᱢᱟᱹᱨ ᱵᱚᱱ ᱢᱮᱱᱮᱜᱼᱟ ᱱᱟᱦᱟᱜ ᱡᱟᱦᱟᱸ ᱫᱚ ᱱᱟᱦᱟᱜ ᱟᱹᱰᱤ ᱰᱷᱮᱨ ᱵᱟᱦᱟ ᱠᱚᱛᱮ ᱠᱚ ᱥᱟᱡᱟᱣ ᱠᱟᱜᱼᱟ ᱚᱱᱟ ᱠᱚᱵᱚᱱ ᱞᱟᱴᱷᱟ ᱠᱟᱜᱼᱟ ᱟᱨ ᱥᱟᱠᱟᱢ ᱞᱮᱠᱟᱱᱟᱜ ᱠᱷᱚᱱᱟᱜ ᱚᱱᱛᱮ ᱨᱮᱱᱟᱜ ᱨᱮᱰᱤᱢᱮᱰ ᱵᱟᱞᱟᱭ ᱦᱤᱡᱩᱜ ᱠᱟᱱᱟ ᱟᱨ ᱚᱱᱟ ᱠᱚᱛᱮ ᱵᱚᱱ ᱥᱟᱡᱟᱣᱟ ᱡᱮ ᱯᱮᱲᱟ ᱠᱚᱦᱚᱸ ᱯᱚᱨᱚᱵᱽ ᱠᱚᱨᱮ ᱠᱚ ᱦᱤᱡᱩᱜᱼᱟ ᱢᱟᱱᱮ ᱥᱚᱨᱦᱟᱭ ᱠᱚᱨᱮ ᱵᱟᱦᱟ ᱠᱚᱨᱮ ᱵᱟᱯᱞᱟ ᱠᱚᱨᱮ ᱦᱤᱡᱩᱜ ᱟᱠᱚ ᱟᱨᱠᱚ ᱧᱮᱞᱟ ᱪᱮ ᱵᱟᱝᱟ ᱟᱹᱰᱤ ᱵᱮᱥ ᱜᱮᱯᱮ ᱥᱟᱡᱟᱣ ᱠᱟᱫᱼᱟ ᱚᱲᱟᱜ ᱫᱚ ᱟᱨ ᱟᱹᱰᱤ ᱵᱮᱥᱛᱮ ᱥᱟᱡᱟᱣᱟᱹᱧ ᱪᱮ ᱦᱚᱲ ᱦᱚᱸ ᱥᱟᱡᱟᱜ ᱟᱵᱚᱱ ᱪᱮᱫᱟᱜ ᱥᱮ ᱦᱚᱲᱟᱜ ᱦᱚᱸᱵᱚᱱ ᱧᱮᱞᱟ ᱟᱹᱰᱤ ᱵᱮᱥ ᱜᱮᱭᱟ ᱠᱷᱟᱱ ᱟᱯᱱᱟᱨ ᱚᱲᱟᱜ ᱦᱚᱸ ᱵᱮᱥ ᱧᱮᱞᱚᱜ ᱢᱟ ᱚᱱᱠᱟ ᱵᱚᱱ ᱪᱟᱦᱟᱣ ᱜᱮᱭᱟ ᱛᱳ ᱚᱱᱟ ᱜᱮ ᱠᱩᱥᱤᱭᱟᱜ ᱟᱠᱚ ᱦᱚᱲ ᱠᱚᱦᱚᱸ ᱯᱮᱲᱟ ᱠᱚᱦᱚᱸ ᱪᱮ ᱢᱮᱱᱟᱠᱚ ᱦᱮᱸ ᱵᱟᱝ ᱟᱹᱰᱤ ᱵᱷᱟᱹᱜᱮ ᱜᱮᱯᱮ ᱥᱟᱡᱟᱣ ᱟᱠᱟᱫᱼᱟ ᱵᱮᱥ ᱜᱮ ᱱᱟᱯᱟᱭ ᱜᱮ ᱧᱮᱞᱚᱜ ᱠᱟᱱᱟ ᱟᱨ ᱦᱳᱭ ᱴᱷᱤᱠ ᱜᱮᱭᱟ ᱟᱨ ᱚᱱᱠᱟ ᱜᱮ ᱱᱟᱦᱟᱜ ᱟᱵᱚ ᱚᱲᱟᱜᱼᱫᱩᱣᱟᱹᱨ ᱠᱚᱫᱚ ᱵᱚᱱ ᱥᱟᱡᱟᱣᱟ ᱟᱨ ᱵᱟᱝᱠᱷᱟᱱ ᱫᱚ ᱦᱟᱱᱮ ᱠᱩᱞᱤ ᱥᱮᱫ ᱫᱚ ᱱᱟᱦᱟᱜ ᱵᱷᱤᱛ ᱠᱚᱵᱚᱱ ᱯᱚᱛᱟᱣ ᱮᱫᱟ ᱟᱨ ᱵᱟᱠᱷᱟᱱ ᱫᱚ ᱵᱟᱦᱟ ᱠᱚᱵᱚᱱ ᱵᱮᱱᱟᱣ ᱚᱪᱚᱭᱮᱫᱼᱟ ᱱᱟᱦᱟᱜ